ᱦᱮᱞᱳ ᱦᱮᱸ ᱦᱮᱸ ᱠᱷᱩᱞᱟᱹᱣ ᱜᱮᱭᱟ ᱡᱚᱛᱚᱜᱮ ᱢᱮᱱᱟᱜᱼᱟ ᱥᱟᱹᱲᱤ ᱠᱚ ᱥᱟᱭᱟ ᱠᱚ ᱵᱮᱞᱟᱣᱩᱪ ᱠᱚ ᱠᱟᱹᱴᱤᱡ ᱜᱤᱫᱽᱨᱟᱹ ᱟᱜ ᱟᱸᱜᱚᱨᱚᱵᱽ ᱠᱚ ᱡᱤᱱᱥ ᱯᱮᱱᱴ ᱠᱚ ᱠᱷᱮᱨᱣᱟᱞ ᱥᱟᱲᱤ ᱠᱚᱦᱚᱸ ᱡᱚᱛᱚ ᱜᱮ ᱢᱮᱱᱟᱜᱼᱟ ᱚᱠᱟᱞᱮᱱᱟᱜ ᱵᱤᱱ ᱦᱟᱛᱟᱣᱟ ᱯᱟᱸᱧᱪᱤ ᱥᱟᱹᱲᱤ ᱥᱮ ᱛᱟᱸᱛ ᱥᱮ ᱱᱚᱝᱠᱟ ᱵᱮᱱᱟᱨᱚᱥᱤ ᱚᱻ ᱯᱟᱸᱧᱪᱤ ᱥᱟᱹᱲᱤ ᱫᱚ ᱚᱱᱟ ᱡᱟᱦᱟᱸ ᱱᱮᱛᱟᱨ ᱩᱰᱩᱠ ᱟᱠᱟᱱᱟ ᱫᱩ ᱠᱟᱴᱟ ᱚᱱᱟ ᱠᱚᱫᱚ ᱯᱟᱥᱥᱚ ᱪᱷᱚᱥᱚ ᱢᱚᱫᱷᱮᱜᱮᱵᱤᱱ ᱧᱟᱢᱟ ᱠᱟᱱ ᱚᱱᱟ ᱫᱚ ᱟᱴᱥᱚ ᱡᱮᱢᱚᱱ ᱢᱟᱱᱮ ᱰᱤᱡᱟᱭᱤᱱ ᱦᱤᱥᱟᱹᱵ ᱦᱟᱡᱟᱨ ᱵᱟᱨᱳᱥᱚ ᱦᱮᱸ ᱵᱮᱞᱟᱣᱩᱡ ᱫᱚ ᱠᱚᱢ ᱫᱟᱢᱤ ᱨᱮᱱᱟᱜ ᱫᱚ ᱚᱱᱟ ᱯᱚᱧᱪᱟᱥ ᱴᱟᱠᱟ ᱨᱮᱱᱟᱜ ᱢᱮᱱᱟᱜᱼᱟ ᱟᱨ ᱰᱤᱡᱟᱭᱤᱱ ᱫᱚ ᱥᱟᱭᱟ ᱫᱚ ᱫᱮᱲᱥᱚ ᱮᱠᱥᱚ ᱵᱤᱥ ᱢᱟᱱᱮ ᱡᱟᱦᱟᱸ ᱠᱟᱞᱟᱨ ᱠᱚ ᱪᱟᱞᱟᱣ ᱵᱟᱲᱟᱜ ᱼᱟ ᱚᱱᱟ ᱫᱚ ᱮᱠᱥᱚ ᱵᱤᱥ ᱛᱮᱵᱤᱱ ᱧᱟᱢᱟ ᱟᱨ ᱫᱮᱲᱥᱚ ᱫᱚ ᱡᱟᱦᱟᱸ ᱢᱟᱱᱮ ᱨᱚᱝ ᱠᱚᱦᱚᱸ ᱵᱟᱝ ᱪᱟᱞᱟᱜᱼᱟ ᱤᱭᱟᱹ ᱰᱤᱥᱠᱟᱣᱩᱱᱴ ᱥᱮ ᱰᱤᱥᱠᱟᱣᱩᱱᱴ ᱫᱚ ᱢᱟᱱᱮ ᱡᱩᱫᱤ ᱯᱟᱸᱧᱪᱤ ᱥᱟᱹᱲᱤ ᱥᱤᱢᱵᱚᱞ ᱥᱟᱹᱲᱤ ᱚᱱᱟᱠᱚᱵᱮᱱ ᱦᱟᱛᱟᱭᱟ ᱮᱱᱠᱷᱟᱱ ᱫᱚ ᱛᱷᱚᱲᱟᱜᱟᱱ ᱫᱟᱢᱚᱜᱼᱟ ᱯᱚᱸᱪᱤᱥ ᱯᱟᱨᱥᱮᱱ ᱟᱨ ᱦᱮᱸ ᱦᱮᱸ ᱤᱱᱟᱹᱠᱚ ᱧᱟᱢᱚᱜᱼᱟ ᱟᱨ ᱱᱚᱝᱠᱟ ᱢᱟᱱᱮ ᱮᱴᱟᱜ ᱥᱟᱹᱲᱤ ᱠᱚᱫᱚ ᱰᱤᱥᱠᱟᱣᱩᱱ ᱫᱚ ᱵᱟᱝ ᱧᱟᱢᱚᱜᱼ ᱟ ᱱᱤᱛᱳᱜ ᱫᱚ ᱫᱩᱨᱜᱟᱹᱯᱩᱡᱟᱹ ᱪᱷᱟᱲᱟ ᱦᱮᱸ